ᱪᱤᱞᱰᱨᱮᱱ ᱵᱩᱠ ᱡᱟᱦᱟᱸ ᱫᱚ ᱥᱟᱱᱛᱟᱲ ᱛᱮᱠᱚ ᱢᱮᱛᱟᱜ ᱠᱟᱱᱟ ᱦᱩᱰᱤᱧ ᱜᱤᱫᱽᱨᱟᱹᱣᱟᱜ ᱯᱩᱛᱷᱤ ᱟᱵᱚ ᱵᱚᱱ ᱧᱮᱞᱟ ᱦᱩᱰᱤᱧ ᱜᱤᱫᱽᱨᱟᱹ ᱯᱩᱛᱷᱤ ᱫᱚ ᱟᱹᱰᱤ ᱢᱚᱡᱽ ᱠᱚ ᱥᱟᱡᱟᱣᱟ ᱟᱹᱰᱤ ᱞᱮᱠᱟᱱ ᱟᱹᱰᱤ ᱟᱭᱢᱟ ᱪᱷᱚᱵᱤ ᱦᱚᱸ ᱛᱟᱦᱮᱱ ᱜᱮᱭᱟ ᱪᱮᱫᱟᱜ ᱥᱮ ᱦᱩᱰᱤᱧ ᱜᱤᱫᱽᱨᱟᱹ ᱡᱟᱛᱮ ᱯᱟᱲᱦᱟᱜ ᱥᱚᱢᱚᱭ ᱟᱲᱤᱥ ᱟᱞᱚ ᱠᱚ ᱵᱩᱡᱽᱢᱟ ᱚᱱᱟᱛᱮ ᱡᱮᱢᱚᱱ ᱟᱭᱮ ᱟᱢᱴᱤ ᱠᱷᱟᱵᱚ ᱚᱸᱰᱮ ᱫᱚ ᱵᱩᱡᱷᱟᱹᱜ ᱠᱟᱱᱟ ᱤᱧ ᱩᱞᱤᱧ ᱡᱚᱢᱟ ᱦᱚᱥᱥᱳᱭᱤᱛᱮ ᱤᱸᱫᱩᱨ ᱪᱷᱟᱱᱟ ᱵᱷᱚᱭᱮ ᱢᱚᱨᱮ ᱚᱸᱰᱮ ᱫᱚ ᱵᱩᱡᱷᱟᱹᱜ ᱠᱟᱱᱟ ᱜᱳᱰᱳ ᱵᱚᱛᱚᱨᱛᱮ ᱜᱩᱡᱩᱜᱼᱟᱭ ᱚᱱᱠᱟ ᱜᱮ ᱟᱠᱚ ᱯᱟᱲᱦᱟᱣ ᱛᱟᱞᱟᱛᱮ ᱨᱟᱹᱥᱠᱟᱹ ᱦᱚᱸᱠᱚ ᱵᱩᱡᱟ ᱟᱨ ᱯᱟᱲᱦᱟᱜ ᱥᱟᱱᱟ ᱠᱚᱣᱟ ᱚᱱᱟᱛᱮ ᱦᱩᱰᱤᱧ ᱜᱤᱫᱽᱨᱟᱹᱣᱟᱜ ᱯᱩᱛᱷᱤ ᱫᱚ ᱟᱹᱰᱤ ᱢᱚᱡᱽ ᱛᱮ ᱥᱟᱡᱟᱣ ᱥᱟᱢᱴᱟᱣ ᱛᱟᱦᱮᱱᱟ ᱪᱮᱫᱞᱮᱠᱟ ᱯᱟᱲᱦᱟᱣ ᱚᱱᱠᱟᱜᱮ ᱪᱷᱚᱵᱤ ᱦᱚᱸ ᱛᱟᱦᱮᱱᱟ ᱚᱱᱟ ᱪᱷᱚᱵᱤ ᱠᱚ ᱧᱮᱞᱛᱮ ᱜᱤᱫᱽᱨᱟᱹ ᱡᱟᱛᱮ ᱨᱟᱹᱥᱠᱟᱹ ᱠᱚ ᱵᱩᱡᱷᱟᱹᱣ ᱢᱟ ᱟᱲᱤᱥ ᱟᱞᱚᱠᱚ ᱵᱩᱡᱽ ᱢᱟ ᱟᱨᱦᱚᱸ ᱵᱚᱱ ᱧᱮᱞᱟ ᱮ ᱵᱤ ᱥᱤ ᱰᱤ ᱵᱳᱭ ᱮ ᱛᱮ ᱮᱯᱮᱞ ᱢᱟᱱᱮ ᱟᱯᱮᱞ ᱵᱤ ᱛᱮ ᱵᱚᱞ ᱡᱟᱦᱟᱸ ᱵᱚᱞ ᱠᱚᱠᱚ ᱠᱷᱮᱞᱳᱰᱚᱜᱼᱟ ᱚᱱᱠᱟᱜᱮᱠᱚ ᱵᱩᱡᱷᱟᱹᱣᱟ ᱡᱮ ᱵᱤ ᱛᱮᱫᱚ ᱵᱚᱞ ᱦᱩᱭᱩᱜᱼᱟ ᱡᱟᱦᱟᱸ ᱵᱚᱞᱛᱮ ᱟᱵᱚ ᱵᱚᱱ ᱠᱷᱮᱹᱞᱟ ᱚᱱᱠᱟᱜᱮ ᱥᱤ ᱛᱮᱫᱚ ᱠᱮᱴ ᱡᱟᱦᱟᱸ ᱫᱚ ᱵᱩᱡᱩᱜᱚᱜᱼᱟ ᱟᱵᱚ ᱥᱟᱱᱛᱟᱲ ᱛᱮᱫᱚ ᱵᱚᱱ ᱞᱟᱹᱭᱟ ᱯᱩᱥᱤ